ᱤᱧ ᱫᱚᱧ ᱢᱚᱱᱮᱭᱟ ᱡᱮ ᱟᱹᱰᱤ ᱫᱤᱱ ᱠᱷᱚᱡ ᱥᱮᱫᱟᱭ ᱦᱚᱲ ᱫᱚ ᱱᱤᱭᱚᱢ ᱫᱷᱚᱨᱚᱢ ᱫᱚ ᱟᱹᱰᱤ ᱟᱸᱴ ᱠᱚ ᱢᱟᱱᱟᱣᱮᱫ ᱠᱟᱱ ᱛᱟᱦᱮᱸᱫᱼᱟ ᱢᱟᱱᱟᱣ ᱠᱟᱛᱮᱫ ᱠᱚ ᱪᱟᱞᱟᱜ ᱠᱟᱱ ᱛᱟᱦᱮᱸᱫᱼᱟ ᱟᱨ ᱱᱮᱛᱟᱨ ᱠᱚ ᱜᱤᱫᱽᱨᱟᱹ ᱫᱚ ᱪᱮᱫ ᱦᱚᱸ ᱱᱤᱭᱚᱢ ᱫᱷᱚᱨᱚᱢ ᱫᱚ ᱵᱟᱝᱠᱚ ᱯᱟᱞᱟᱣ ᱮᱫᱟ